ᱯᱳᱞᱤᱭᱳ ᱫᱚ ᱟᱰᱤ ᱵᱚᱛᱚᱨᱟᱱ ᱨᱩᱣᱟᱹ ᱠᱟᱱ ᱜᱮᱭᱟ ᱟᱨ ᱱᱚᱣᱟ ᱫᱚ ᱠᱟᱹᱴᱤᱡ ᱜᱤᱫᱽᱨᱟᱹ ᱠᱷᱚᱡ ᱜᱮ ᱵᱮᱥᱤ ᱫᱚ ᱧᱟᱢ ᱠᱚᱣᱟ ᱟᱨ ᱱᱟᱦᱟᱜ ᱫᱚ ᱱᱚᱣᱟ ᱯᱳᱞᱤᱭᱳ ᱨᱳᱜᱽ ᱫᱚ ᱵᱟᱝ ᱛᱟᱦᱮᱸ ᱠᱟᱱᱟ ᱚᱱᱟ ᱛᱮ ᱟᱨ ᱱᱮᱛᱟᱨ ᱫᱚ ᱟᱨ ᱵᱮᱥᱤ ᱜᱮ ᱡᱟ ᱥᱛᱤ ᱪᱟᱞᱟᱜ ᱠᱟᱱ ᱛᱮ ᱥᱚᱨᱠᱟᱨ ᱯᱟᱦᱴᱟ ᱠᱷᱚᱱ ᱟᱭᱢᱟ ᱥᱟᱥᱛᱚ ᱠᱮᱱᱫᱽᱨᱚ ᱟᱭᱢᱟ ᱦᱚᱥᱯᱤᱴᱟᱞᱮ ᱵᱮᱱᱟᱣ ᱟᱠᱟᱫᱼᱟ ᱟᱨ ᱚᱱᱟ ᱛᱮ ᱠᱟᱹᱴᱤᱡ ᱠᱷᱚᱡ ᱜᱮ ᱚᱱᱟ ᱨᱮᱭᱟᱜ ᱴᱤᱠᱟ ᱠᱚᱨᱚᱱ ᱫᱚᱭ ᱮᱢᱟᱣᱟᱠᱚ ᱠᱟᱱᱟ ᱟᱨ ᱵᱷᱚᱵᱤᱥᱥᱚᱛ ᱨᱮ ᱡᱮᱱᱚ ᱱᱚᱝᱠᱟᱱ ᱯᱳᱞᱤᱭᱳ ᱨᱳᱜᱤ ᱨᱮ ᱵᱮᱥᱤ ᱵᱟᱠᱚ ᱟᱠᱨᱟᱱᱛᱚᱜ ᱛᱮ ᱥᱚᱨᱠᱟᱨ ᱫᱚ ᱟᱭᱢᱟ ᱞᱮᱠᱟᱱ ᱮ ᱪᱟᱞᱩᱣ ᱟᱠᱟᱫᱼᱟ ᱵᱮᱵᱚᱥᱛᱟᱭ ᱫᱚᱦᱚᱣ ᱠᱟᱜᱼᱟ